ᱜᱚᱲᱚᱢ ᱵᱟᱵᱟ ᱟᱵᱚ ᱢᱟ ᱱᱚᱜᱼᱚᱭ ᱥᱟᱱᱛᱟᱲ ᱥᱚᱢᱟᱡᱽ ᱨᱮᱱ ᱦᱚᱲ ᱠᱟᱱᱟᱵᱚᱱ ᱡᱟᱦᱟᱸ ᱜᱮ ᱵᱟᱦᱟ ᱥᱚᱦᱨᱟᱭ ᱦᱩᱭᱮᱱᱟ ᱟᱫᱚ ᱥᱚᱦᱨᱟᱭ ᱥᱮᱨᱮᱧ ᱦᱚᱸ ᱵᱟᱵᱚ ᱵᱟᱲᱟᱭᱮᱫᱼᱟ ᱱᱤᱛᱚᱜ ᱢᱟ ᱟᱨ ᱵᱟᱦᱟ ᱥᱮᱨᱮᱧ ᱦᱚᱸ ᱵᱟᱵᱚ ᱵᱟᱲᱟᱭᱮᱜᱼᱟ ᱪᱮᱫ ᱫᱚᱝ ᱥᱮᱨᱮᱧ ᱦᱚᱸ ᱵᱟᱵᱚ ᱵᱟᱲᱟᱭᱮᱫᱼᱟ ᱟᱨ ᱞᱟᱜᱽᱬᱮ ᱥᱮᱨᱮᱧ ᱦᱚᱸ ᱵᱟᱵᱚ ᱵᱟᱲᱟᱭᱮᱫᱼᱟ ᱟᱫᱚ ᱜᱚᱲᱚᱢ ᱵᱟᱵᱟ ᱟᱢ ᱦᱩᱱᱟᱹᱝ ᱚᱱᱟᱢ ᱞᱟᱹᱭ ᱪᱮᱫᱧᱚᱜ ᱟᱞᱮᱠᱷᱟᱱ ᱫᱚ ᱦᱩᱱᱟᱹᱝ ᱟᱹᱰᱤᱜᱮ ᱱᱟᱯᱟᱭᱚᱜᱼᱟ ᱟᱫᱚ ᱱᱤᱛᱳᱜ ᱧᱮᱞ ᱢᱮ ᱟᱵᱚᱨᱮᱱ ᱜᱤᱫᱽᱨᱟᱹ ᱠᱚᱢᱟ ᱦᱟᱱᱮ ᱞᱟᱜᱽᱬᱮ ᱛᱮᱠᱚ ᱮᱱᱮᱡ ᱠᱟᱱᱟ ᱜᱚᱲᱚᱢ ᱵᱟᱵᱟ ᱚᱱᱟ ᱚᱱᱟ ᱵᱟᱹᱜᱤ ᱠᱟᱛᱮᱫ ᱡᱩᱫᱤ ᱟᱵᱚᱣᱟᱜ ᱥᱚᱢᱟᱡᱽ ᱨᱮᱭᱟᱜᱵᱚ ᱮᱱᱮᱡᱼᱥᱮᱨᱮᱧᱟ ᱪᱮ ᱮᱱᱠᱷᱟᱱ ᱫᱚ ᱟᱞᱮᱦᱚᱸ ᱟᱹᱰᱤ ᱵᱮᱥᱞᱮ ᱵᱩᱡᱷᱟᱹᱣᱟ ᱜᱚᱲᱚᱢᱵᱟ ᱚᱱᱟ ᱜᱮ ᱟᱫᱚ ᱟᱢᱜᱮ ᱚᱱᱟ ᱪᱮᱫᱧᱚᱜ ᱟᱞᱮ ᱢᱮ ᱪᱮᱫ ᱟᱞᱮ ᱠᱷᱟᱱ ᱫᱚᱢ ᱮᱱᱠᱷᱟᱱ ᱟᱞᱮᱦᱚᱸ ᱢᱟᱲᱟᱝ ᱥᱮᱫᱞᱮ ᱥᱮᱱ ᱫᱟᱲᱮᱭᱟᱜᱼᱟ ᱟᱨ ᱱᱤᱛᱳᱜ ᱡᱩᱫᱤ ᱟᱢ ᱵᱟᱢ ᱪᱮᱫ ᱟᱞᱮᱭᱟ ᱤᱱᱟᱹ ᱠᱷᱟᱱ ᱟᱞᱮ ᱪᱮᱠᱟᱞᱮ ᱢᱟᱲᱟᱝᱚᱜᱼᱟ ᱚᱱᱟ ᱞᱟᱹᱜᱤᱫ ᱟᱢᱞᱮ ᱢᱮᱛᱟᱢ ᱠᱟᱱᱟ ᱜᱚᱲᱚᱢᱵᱟ ᱟᱢ ᱱᱚᱣᱟ ᱥᱮᱨᱮᱧ ᱠᱚ ᱛᱩᱢᱫᱟᱜ ᱨᱩ ᱠᱚ ᱛᱤᱨᱭᱳ ᱨᱩ ᱠᱚ ᱚᱱᱟ ᱠᱚᱢ ᱪᱮᱫ ᱟᱞᱮ ᱠᱷᱟᱱ ᱫᱚ ᱟᱢ ᱟᱢᱟᱜ ᱧᱩᱛᱩᱢ ᱜᱮ ᱛᱟᱦᱮᱱᱟ ᱟᱞᱮᱭᱟᱜ ᱧᱩᱛᱩᱢ ᱢᱟ ᱵᱟᱭ ᱛᱟᱦᱮᱱᱟ ᱮᱱᱠᱷᱟᱱ ᱢᱟᱲᱟᱝ ᱤᱭᱟᱹ ᱛᱟᱭᱚᱢ ᱵᱤᱫᱟᱹᱞ ᱨᱮ ᱱᱟᱦᱟᱜ ᱚᱱᱠᱟᱞᱮ ᱧᱩᱛᱩᱢ ᱢᱮᱭᱟ ᱵᱟᱝᱟ ᱯᱷᱟᱞᱱᱟ ᱦᱟᱲᱟᱢᱮ ᱛᱟᱦᱮᱸ ᱠᱟᱱᱟ ᱢᱮᱱᱛᱮ ᱟᱞᱮ ᱥᱮᱨᱮᱧᱮ ᱪᱮᱫ ᱠᱮᱫ ᱞᱮᱭᱟ ᱛᱩᱢᱫᱟᱜ ᱨᱩᱭ ᱪᱮᱫ ᱠᱮᱫ ᱞᱮᱭᱟ ᱛᱤᱨᱭᱳ ᱨᱩᱭ ᱪᱮᱫ ᱠᱮᱫ ᱞᱮᱭᱟ ᱦᱟᱨᱢᱚᱱᱤ ᱨᱩᱭ ᱪᱮᱫ ᱠᱮᱫ ᱞᱮᱭᱟ ᱚᱱᱟ ᱞᱟᱹᱜᱤᱫ ᱟᱢᱞᱮ ᱠᱷᱚᱡᱮᱫ ᱢᱮᱭᱟ ᱜᱚᱲᱚᱢᱵᱟ ᱟᱢ ᱱᱚᱣᱟ ᱦᱩᱱᱟᱹᱝ ᱪᱮᱫ ᱟᱞᱮ ᱠᱷᱟᱱ ᱫᱚ ᱟᱹᱰᱤ ᱨᱟᱹᱥᱠᱟᱹ ᱞᱮ ᱵᱩᱡᱷᱟᱹᱣᱟ ᱟᱫᱚ ᱜᱚᱲᱚᱢᱵᱟ ᱱᱚᱜᱼᱚ ᱱᱚᱣᱟᱜᱮ ᱟᱢ ᱡᱚᱛᱚ ᱠᱚᱲᱟ ᱠᱚ ᱟᱢ ᱜᱟᱞᱢᱟᱨᱟᱣ ᱟᱠᱚᱢ ᱟᱨ ᱢᱮᱛᱟ ᱠᱚᱢ ᱟᱞᱮ ᱢᱟ ᱢᱮᱱᱟᱜ ᱞᱮ ᱜᱮᱭᱟ ᱟᱫᱚ ᱟᱢᱟᱜ ᱡᱩᱫᱤ ᱢᱮᱱ ᱠᱷᱟᱱ ᱫᱚᱢ ᱤᱱᱟᱹ ᱠᱷᱟᱱ ᱫᱚ ᱟᱢᱟᱜ ᱠᱟᱛᱷᱟ ᱫᱚᱠᱚ ᱟᱸᱡᱚᱢᱟ ᱟᱢ ᱫᱚ ᱪᱮᱠᱟᱛᱮ ᱟᱢ ᱫᱚ ᱯᱩᱨᱩᱫᱩᱞ ᱦᱚᱲ ᱠᱟᱱᱟᱢ ᱟᱨ ᱟᱞᱮ ᱫᱚ ᱱᱤᱛᱳᱜ ᱫᱚ ᱢᱟᱱᱮ ᱪᱮᱫ ᱞᱮᱠᱟ ᱱᱟᱦᱟᱜ ᱟᱢ ᱠᱷᱚᱱ ᱫᱚᱞᱮ ᱦᱩᱰᱤᱧ ᱧᱚᱜ ᱜᱮᱭᱟ ᱚᱱᱟᱛᱮ ᱟᱢᱮᱢ ᱢᱮᱛᱟ ᱠᱚ ᱠᱷᱟᱱ ᱫᱚ ᱡᱚᱛᱚ ᱦᱚᱲᱠᱚ ᱟᱸᱡᱚᱢᱟ ᱟᱨ ᱥᱟᱹᱠᱭᱟᱹᱛᱟᱜ ᱟᱠᱚ ᱟᱢᱟᱜ ᱠᱟᱛᱷᱟ ᱯᱟᱹᱨᱥᱤ ᱚᱞ ᱦᱚᱸᱵᱚᱱ ᱦᱤᱲᱤᱧ ᱪᱟᱵᱟᱭᱮᱫᱼᱟ ᱯᱟᱹᱨᱥᱤ ᱚᱞ ᱦᱚᱸ ᱚᱱᱠᱟ ᱵᱚᱱ ᱪᱮᱫ ᱠᱚᱣᱟ ᱟᱢ ᱡᱩᱫᱤᱢ ᱢᱮᱱᱠᱷᱟᱱ ᱡᱚᱛᱚ ᱵᱚᱱ ᱪᱮᱫ ᱠᱚᱣᱟ